ᱤᱧ ᱥᱟᱸᱜᱷᱟᱨ ᱞᱟᱹᱜᱤᱫ ᱛᱮᱫᱚ ᱡᱚᱛᱚ ᱠᱷᱚᱱ ᱫᱚ

ᱥᱟᱸᱜᱷᱟᱨ ᱜᱮ ᱨᱟᱹᱥᱠᱟᱹᱧ ᱵᱩᱡᱷᱟᱹᱣᱟ ᱪᱤᱠᱟᱹᱛᱮ ᱡᱟᱦᱟᱸ ᱛᱤᱱᱟᱹᱜ ᱤᱧ ᱪᱟᱞᱟᱣ ᱠᱟᱱᱟ ᱟᱞᱮ ᱞᱩᱜᱩᱵᱩᱨᱩ ᱠᱚᱞᱮ ᱪᱟᱞᱟᱣ ᱠᱟᱱᱟ ᱥᱟᱸᱜᱷᱟᱨ ᱱᱚᱝᱠᱟ ᱪᱮᱫ ᱥᱟᱭᱠᱮᱞ ᱛᱮᱞᱮ ᱪᱟᱞᱟᱣ ᱟᱠᱟᱱᱟ ᱟᱞᱮ ᱞᱮ ᱩᱭᱦᱟᱹᱨ ᱠᱮᱜᱼᱟ ᱫᱚᱥ ᱵᱟᱨᱚ ᱡᱚᱱᱞᱮ ᱡᱚᱴᱟᱣ ᱮᱱᱟ ᱟᱨ ᱥᱟᱭᱠᱮᱞ ᱛᱮᱜᱮ ᱞᱮ ᱪᱟᱞᱟᱣ ᱮᱱᱟ ᱥᱟᱭᱠᱮᱞ ᱛᱮ ᱪᱟᱞᱟᱜ ᱨᱮᱭᱟᱜ ᱢᱚᱛᱞᱚᱵ ᱦᱩᱭᱮᱱᱟ ᱜᱟᱞᱢᱟᱨᱟᱣ ᱜᱟᱞᱢᱟᱨᱟᱣ ᱛᱮ ᱟᱨ ᱜᱚᱴᱟ ᱫᱤᱥᱚᱢ ᱦᱚᱸᱢ ᱧᱮᱞᱟ ᱚᱱᱟ ᱤᱫᱤ ᱠᱟᱛᱮ ᱟᱞᱮ ᱥᱟᱭᱠᱮᱞ ᱛᱮᱜᱮ ᱪᱟᱞᱟᱜ ᱞᱟᱹᱜᱤᱫ ᱞᱮ ᱴᱷᱟᱹᱣᱠᱟᱹ ᱞᱮᱫᱟ ᱞᱩᱜᱩᱵᱩᱨᱩ ᱞᱩᱜᱩᱵᱩᱨᱩ ᱪᱟᱞᱟᱣ ᱠᱟᱛᱮᱫ ᱱᱩᱱᱟᱝ ᱨᱟᱹᱥᱠᱟᱹ ᱞᱮ ᱵᱩᱡᱷᱟᱹᱣ ᱠᱮᱜᱼᱟ ᱟᱞᱮ ᱚᱱᱟ ᱫᱚ ᱞᱟᱹᱭ ᱛᱮᱢᱟ ᱵᱟᱭ ᱞᱟᱹᱭᱚᱜ ᱠᱟᱱᱟ ᱟᱞᱮ ᱡᱟᱦᱟᱸ ᱠᱚᱞᱮ ᱪᱟᱞᱟᱣ ᱠᱟᱱᱟ ᱩᱱᱠᱩ ᱦᱚᱲ ᱜᱮᱞᱮ ᱴᱷᱤᱠᱟᱹ ᱫᱟᱲᱮ ᱟᱠᱟᱣᱫᱟ ᱱᱚᱣᱟ ᱥᱟᱸᱜᱷᱟᱨ ᱨᱮ ᱛᱤᱱᱟᱹᱜ ᱨᱟᱹᱥᱠᱟᱹ ᱵᱩᱡᱷᱟᱹᱜᱼᱟ ᱚᱱᱟᱛᱮ ᱥᱟᱸᱜᱷᱟᱨ ᱠᱟᱛᱷᱟ ᱩᱭᱦᱟᱹᱨ ᱞᱮᱠᱷᱟᱱ ᱫᱚ ᱱᱤᱛᱳᱜ ᱦᱚᱸ ᱚᱱᱟ ᱡᱟᱭᱜᱟ ᱠᱚᱨᱮᱱᱟᱜ ᱫᱚ ᱡᱤᱣᱤ ᱦᱚᱲᱢᱚ ᱨᱮ ᱟᱹᱨᱥᱤ ᱞᱮᱠᱟ ᱡᱷᱟᱞᱠᱟᱜ ᱠᱟᱱᱟ